ᱛᱮᱦᱮᱧ ᱤᱧᱫᱚ ᱦᱟᱹᱠᱩᱧ ᱩᱛᱩ ᱠᱮᱜ ᱠᱚᱣᱟ ᱦᱟᱹᱠᱩᱧ ᱜᱚᱡ ᱟᱹᱜᱩ ᱠᱮᱜ ᱠᱚᱣᱟ ᱟᱨᱤᱧ ᱥᱟᱞᱟ ᱠᱮᱜ ᱠᱚᱣᱟ ᱟᱨ ᱥᱟᱦᱟᱱ ᱤᱧ ᱟᱹᱜᱩ ᱠᱮᱫᱟ ᱪᱩᱞᱦᱟᱹ ᱴᱷᱮᱡ ᱟᱨ ᱥᱮᱸᱜᱮᱞ ᱤᱧ ᱡᱩᱞ ᱠᱮᱫᱟ ᱞᱩᱭᱦᱟᱹ ᱠᱚᱧ ᱟᱹᱜᱩ ᱠᱮᱫᱟ ᱢᱟᱹᱨᱤᱪ ᱤᱧ ᱨᱤᱫ ᱠᱮᱫᱟ ᱢᱚᱥᱞᱟᱧ ᱨᱤᱫ ᱠᱮᱫᱟ ᱟᱫᱷᱮᱧ ᱨᱤᱫ ᱠᱮᱫᱟ ᱨᱟᱹᱥᱩᱱ ᱤᱧ ᱠᱩᱴᱟᱹᱢ ᱠᱮᱫᱟ ᱯᱮᱸᱭᱟᱡᱽ ᱤᱧ ᱨᱤᱫ ᱠᱮᱫᱟ ᱟᱨ ᱞᱩᱭᱦᱟᱹᱧ ᱫᱷᱤᱯᱟᱹᱣ ᱠᱮᱫᱟ ᱥᱩᱱᱩᱢᱤᱧ ᱫᱩᱞ ᱠᱮᱫᱟ ᱥᱩᱱᱩᱢ ᱫᱩᱞ ᱠᱟᱛᱮᱫ ᱞᱟᱦᱟᱨᱮ ᱢᱟᱹᱨᱤᱪ ᱤᱧ ᱵᱷᱚᱨᱟᱣ ᱠᱮᱫᱟ ᱤᱱᱟᱹ ᱠᱟᱛᱮᱫ ᱯᱮᱸᱭᱟᱡᱽ ᱤᱧ ᱵᱷᱚᱨᱟᱣ ᱠᱮᱫᱟ ᱤᱱᱟᱹ ᱠᱟᱛᱮᱫ ᱢᱤᱫ ᱜᱷᱟᱹᱲᱤ ᱯᱚᱨᱮ ᱨᱟᱹᱥᱩᱱ ᱤᱧ ᱵᱷᱚᱨᱟᱣ ᱠᱮᱫᱟ ᱢᱤᱫ ᱜᱷᱟᱹᱲᱤ ᱯᱚᱨᱮ ᱢᱚᱥᱞᱟᱧ ᱨᱤᱫ ᱟᱠᱟᱫ ᱚᱱᱟᱧ ᱵᱷᱚᱨᱟᱣ ᱠᱮᱫᱟ ᱤᱱᱟᱹ ᱢᱤᱫ ᱜᱷᱟᱹᱲᱤ ᱯᱚᱨᱮ ᱢᱟᱹᱨᱤᱪ ᱤᱧ ᱨᱤᱫ ᱟᱠᱟᱫ ᱚᱱᱟᱧ ᱵᱷᱚᱨᱟᱣ ᱠᱮᱫᱟ ᱤᱱᱟᱹ ᱢᱤᱫ ᱜᱷᱟᱹᱲᱤᱡ ᱯᱚᱨᱮ ᱟᱫᱷᱮᱧ ᱨᱤᱫ ᱟᱠᱟᱫ ᱚᱱᱟᱧ ᱞᱟᱜᱟᱣ ᱠᱮᱫᱟ ᱟᱨ ᱚᱱᱟ ᱢᱤᱫ ᱢᱤᱱᱤᱴ ᱜᱟᱱ ᱥᱩᱱᱩᱢ ᱨᱤᱧ ᱵᱷᱟᱡᱟ ᱠᱮᱫᱟ ᱤᱱᱟᱹ ᱛᱟᱭᱚᱢ ᱛᱮ ᱛᱷᱚᱲᱟ ᱜᱟᱹᱱᱤᱧ ᱫᱟᱜ ᱟᱫᱟ ᱟᱨ ᱤᱱᱟᱹ ᱛᱟᱭᱚᱢ ᱛᱮ ᱦᱟᱹᱠᱩᱧ ᱵᱷᱚᱨᱟᱣ ᱠᱮᱜ ᱠᱚᱣᱟ ᱟᱨ ᱩᱱᱠᱩ ᱦᱟᱹᱠᱩ ᱛᱷᱚᱲᱟᱜᱟᱱ ᱢᱚᱥᱞᱟ ᱨᱮᱧ ᱜᱷᱟᱱᱴᱟ ᱢᱤᱫ ᱠᱮᱜ ᱠᱚᱣᱟ ᱟᱨ ᱩᱱᱠᱩ ᱫᱚ ᱮᱴᱟᱜ ᱨᱤᱧ ᱩᱪᱟᱹᱲ ᱠᱟᱜ ᱠᱚᱣᱟ ᱤᱱᱟᱹ ᱛᱟᱭᱚᱢ ᱛᱮ ᱟᱨᱦᱚᱸ ᱛᱷᱚᱲᱟᱜᱟᱱ ᱥᱩᱱᱩᱢᱤᱧ ᱫᱩᱞ ᱠᱮᱫᱟ ᱟᱨ ᱚᱱᱟᱨᱮ ᱛᱷᱚᱲᱟᱜᱟᱱ ᱟᱹᱞᱩ ᱟᱨ ᱵᱮᱸᱜᱟᱲ ᱚᱱᱟ ᱛᱷᱚᱲᱟᱧ ᱵᱷᱚᱨᱟᱣ ᱠᱮᱫᱟ ᱟᱨ ᱛᱷᱚᱲᱟᱧ ᱵᱷᱟᱡᱟ ᱧᱚᱜ ᱠᱮᱫᱟ ᱵᱷᱟᱡᱟ ᱧᱚᱜ ᱠᱟᱛᱮᱫ ᱛᱷᱚᱲᱟ ᱤᱥᱤᱱ ᱧᱚᱜ ᱮᱱᱟ ᱟᱨ ᱩᱱᱠᱩ ᱦᱟᱹᱠᱩᱧ ᱵᱷᱚᱨᱟᱣ ᱠᱮᱜ ᱠᱚᱣᱟ ᱩᱱᱠᱩ ᱦᱟᱹᱠᱩᱧ ᱵᱷᱚᱨᱟᱣ ᱠᱮᱜ ᱠᱚᱣᱟ ᱟᱨ ᱛᱷᱚᱲᱟ ᱜᱟᱹᱱᱤᱧ ᱜᱷᱟᱱᱴᱟ ᱪᱟᱴᱟᱪᱩᱴᱤ ᱧᱚᱜ ᱠᱮᱜ ᱠᱚᱣᱟ ᱟᱨᱤᱧ ᱫᱟᱜ ᱟᱜ ᱠᱚᱣᱟ ᱯᱚᱨᱤᱢᱟᱱ ᱢᱚᱛᱚᱱ ᱦᱤᱥᱟᱹᱵ ᱞᱮᱠᱟᱧ ᱫᱟᱜ ᱟᱜ ᱠᱚᱣᱟ ᱤᱱᱟᱹ ᱛᱟᱭᱚᱢ ᱛᱮ ᱢᱤᱫ ᱜᱷᱟᱹᱲᱤᱡ ᱤᱧ ᱯᱚᱴᱚᱢ ᱠᱟᱜ ᱠᱚᱣᱟ ᱤᱱᱟᱹ ᱛᱟᱭᱚᱢ ᱛᱮ ᱢᱤᱫ ᱜᱷᱟᱹᱲᱤᱡ ᱦᱮᱰᱮᱡ ᱧᱚᱜ ᱱᱟᱠᱚ ᱟᱨ ᱠᱩᱲᱪᱟᱹ ᱜᱮᱫ ᱠᱟᱛᱮᱫ ᱤᱧ ᱵᱷᱚᱨᱟᱣᱟᱜ ᱠᱚᱣᱟ ᱠᱩᱲᱪᱟᱹ ᱜᱮᱫ ᱠᱟᱛᱮᱫ ᱵᱷᱚᱨᱟᱣ ᱠᱟᱛᱮᱫ ᱤᱱᱟᱹ ᱛᱟᱭᱚᱢ ᱛᱮ ᱢᱤᱫ ᱜᱷᱟᱹᱲᱤᱡ ᱟᱨᱦᱚᱸᱧ ᱦᱟᱹᱨᱩᱵ ᱠᱟᱜ ᱠᱚᱣᱟ ᱦᱟᱹᱨᱩᱵ ᱠᱟᱛᱮᱫ ᱟᱨ ᱢᱤᱫ ᱜᱷᱟᱹᱲᱤᱡ ᱛᱟᱭᱚᱢ ᱤᱧ ᱚᱴᱟᱜ ᱠᱮᱜ ᱠᱚᱣᱟ ᱯᱟᱸᱪ ᱢᱤᱱᱤᱴ ᱛᱟᱭᱚᱢ ᱟᱫᱚ ᱴᱷᱤᱠ ᱩᱱᱠᱩ ᱫᱚ ᱡᱚᱢ ᱡᱩᱛᱩᱜ ᱦᱩᱭ ᱱᱟᱠᱚ ᱟᱨᱤᱧ ᱯᱷᱮᱰ ᱠᱟᱜ ᱠᱚᱣᱟ ᱟᱫᱚ ᱱᱚᱝᱠᱟ ᱤᱥᱤᱱ ᱠᱟᱛᱮᱫ ᱡᱚᱢ ᱦᱚᱪᱚ ᱠᱮᱜ ᱠᱚᱣᱟᱧ ᱟᱫᱚ ᱟᱹᱰᱤ ᱟᱸᱴ ᱠᱚ ᱠᱩᱥᱤᱭᱮᱱᱟ ᱟᱹᱰᱤ ᱟᱸᱴ ᱥᱤᱵᱤᱞ ᱠᱮᱜ ᱠᱚᱣᱟ ᱟᱫᱚ ᱠᱚ ᱢᱮᱛᱟᱣᱫᱤᱧᱟ ᱡᱮ ᱢᱤᱫ ᱦᱚᱲᱮ ᱢᱮᱛᱟᱣ ᱫᱤᱧᱟᱹ ᱪᱮᱫ ᱞᱮᱠᱟᱢ ᱩᱛᱩ ᱠᱮᱫᱟ ᱤᱧᱦᱚᱸ ᱞᱟᱹᱭᱟᱹᱧ ᱢᱮ ᱟᱹᱰᱤ ᱥᱤᱵᱤᱞᱮᱢ ᱩᱛᱩ ᱠᱮᱫ ᱟᱫᱚ ᱢᱮᱛᱟᱣ ᱫᱤᱭᱟᱹᱧ ᱴᱷᱤᱠ ᱜᱮᱭᱟ ᱫᱮᱞᱟ ᱛᱮᱦᱮᱧ ᱫᱚ ᱧᱮᱞᱤᱧ ᱢᱮ ᱪᱮᱫ ᱞᱮᱠᱟᱧ ᱩᱛᱩᱭᱮᱫᱟ ᱟᱫᱚ ᱚᱱᱠᱟᱧ ᱦᱮᱡᱱᱟ ᱤᱧ ᱴᱷᱮᱡ ᱟᱨ ᱚᱱᱠᱟ ᱜᱤᱧ ᱩᱫᱩᱜ ᱟᱫᱮᱭᱟ ᱥᱟᱦᱟᱱ ᱠᱚᱧ ᱟᱹᱜᱩ ᱠᱮᱫᱟ ᱢᱟᱹᱨᱤᱪ ᱢᱚᱥᱞᱟ ᱠᱚᱧ ᱨᱤᱫ ᱠᱮᱫᱟ ᱟᱯᱟᱱᱼᱟᱹᱯᱟᱱ ᱤᱧ ᱨᱤᱫ ᱠᱮᱫᱟ ᱡᱩᱫᱟᱹᱼᱡᱩᱫᱟᱹ ᱟᱨ ᱥᱩᱱᱩᱢᱤᱧ ᱫᱩᱞ ᱠᱮᱫᱟ ᱞᱩᱭᱦᱟᱹ ᱨᱮ ᱟᱨ ᱞᱟᱦᱟᱨᱮ ᱛᱷᱚᱲᱟᱜᱟᱱ ᱯᱷᱟᱨ ᱧᱚᱜ ᱠᱤᱫᱟᱹᱧ ᱟᱹᱞᱩ ᱟᱨ ᱵᱮᱜᱩᱱ ᱱᱮᱸᱜᱟᱲ ᱚᱱᱟᱧ ᱵᱷᱟᱡᱟ ᱧᱚᱜ ᱠᱮᱫᱟ ᱟᱨᱤᱧ ᱚᱪᱚᱜ ᱠᱟᱫᱟ ᱚᱪᱚᱜ ᱠᱟᱛᱮᱫ ᱛᱟᱨᱯᱚᱨᱮ ᱯᱮᱸᱭᱟᱡᱽ ᱤᱧ ᱵᱷᱚᱨᱟᱣ ᱠᱮᱫᱟ ᱤᱱᱟᱹ ᱛᱟᱭᱚᱢ ᱨᱟᱹᱥᱩᱱ ᱡᱤᱨᱟᱹ ᱜᱩᱰᱟᱹ ᱚᱱᱟ ᱥᱩᱱᱩᱢ ᱨᱮ ᱛᱷᱚᱲᱟ ᱜᱟᱹᱱᱤᱧ ᱵᱷᱟᱡᱟ ᱧᱚᱜ ᱠᱮᱫᱟ ᱛᱟᱭᱚᱢ ᱛᱮ ᱢᱟᱹᱨᱤᱪ ᱜᱩᱰᱟᱹ ᱚᱱᱟᱧ ᱵᱷᱟᱡᱟ ᱧᱚᱜ ᱠᱮᱫᱟ ᱤᱱᱟᱹ ᱠᱟᱛᱮᱫ ᱟᱫᱷᱮ ᱚᱱᱟᱧ ᱵᱷᱟᱡᱟ ᱧᱚᱜ ᱠᱮᱫᱟ ᱤᱱᱟᱹ ᱛᱟᱭᱚᱢ ᱛᱮ ᱛᱷᱚᱲᱟᱜᱟᱱ ᱫᱟᱜ ᱤᱧ ᱫᱩᱞ ᱟᱫᱟ ᱟᱨ ᱯᱚᱴᱚᱢ ᱠᱟᱫᱟ ᱤᱱᱟᱹ ᱛᱟᱭᱚᱢ ᱛᱮ ᱦᱟᱹᱠᱩᱧ ᱵᱷᱚᱨᱟᱣ ᱠᱮᱜ ᱠᱚᱣᱟ ᱦᱟᱹᱠᱩ ᱵᱷᱚᱨᱟᱣ ᱠᱟᱛᱮᱫ ᱚᱱᱟᱧ ᱜᱷᱟᱱᱴᱟ ᱢᱮᱥᱟᱞ ᱠᱮᱜ ᱠᱚᱣᱟ ᱟᱨ ᱚᱪᱚᱜ ᱠᱮᱜ ᱠᱚᱣᱟᱧ ᱟᱨ ᱤᱱᱟᱹ ᱛᱟᱭᱚᱢ ᱛᱮ ᱱᱟᱥᱮᱭᱟᱜ ᱥᱩᱱᱩᱢ ᱫᱩᱞ ᱠᱟᱛᱮᱫ ᱚᱱᱟ ᱚᱠᱟᱴᱟᱜ ᱤᱧ ᱵᱷᱟᱡᱟ ᱞᱮᱫᱟ ᱚᱱᱟᱧ ᱵᱷᱚᱨᱟᱣ ᱠᱮᱫᱟ ᱚᱱᱟᱧ ᱵᱷᱚᱨᱟᱣ ᱠᱮᱫᱟ ᱟᱨ ᱚᱱᱟᱧ ᱜᱷᱟᱱᱴᱟ ᱤᱥᱤᱱ ᱧᱚᱜ ᱦᱚᱪᱚᱣᱟᱜᱼᱟ ᱟᱨ ᱦᱟᱹᱱᱠᱩ ᱦᱟᱹᱠᱩᱧ ᱵᱷᱚᱨᱟᱣ ᱞᱮᱜ ᱠᱚ ᱩᱱᱠᱩᱧ ᱵᱷᱚᱨᱟᱣ ᱠᱮᱜ ᱠᱚᱣᱟ ᱟᱨ ᱯᱚᱨᱤᱢᱟᱱ ᱢᱚᱛᱚᱱ ᱤᱧ ᱫᱟᱜ ᱟᱫᱟ ᱟᱨ ᱠᱩᱲᱪᱟᱹ ᱜᱮᱫ ᱠᱟᱛᱮᱫ ᱚᱱᱟᱨᱤᱧ ᱵᱷᱚᱨᱟᱣ ᱠᱮᱫᱟ ᱟᱨ ᱯᱟᱸᱪ ᱢᱤᱱᱤᱴ ᱤᱧ ᱦᱮᱰᱮᱡ ᱦᱚᱪᱚ ᱠᱮᱫᱟ ᱟᱨᱤᱧ ᱯᱷᱮᱰ ᱠᱮᱫᱟ